ᱰᱟᱭᱵᱟᱨ ᱵᱟᱹᱵᱩ ᱠᱟᱹᱴᱤᱡ ᱟᱢ ᱥᱚᱸᱜᱮ ᱜᱟᱞᱢᱟᱨᱟᱣ ᱛᱟᱦᱮᱸᱠᱟᱱᱟ ᱜᱟᱞᱢᱟᱨᱟᱣ ᱫᱚ ᱱᱚᱣᱟ ᱜᱮ ᱟᱞᱮ ᱵᱚᱞᱮ ᱛᱷᱚᱲᱟ ᱦᱟᱡᱟᱨ ᱫᱩᱣᱟᱨᱤ ᱥᱮᱡ ᱫᱟᱬᱟᱱ ᱞᱮ ᱪᱟᱞᱟᱜᱼᱟ ᱟᱫᱚ ᱛᱤᱱᱟᱹᱜ ᱜᱟᱱ ᱵᱷᱟᱲᱟ ᱠᱚᱜᱮᱢ ᱦᱟᱛ ᱛᱮ ᱟᱞᱮ ᱯᱷᱮᱢᱮᱞᱤ ᱞᱮ ᱪᱟᱞᱟᱜᱼᱟ ᱚᱱᱠᱟ ᱯᱚᱱᱨᱚ ᱥᱳᱞᱞᱳ ᱛᱟ ᱨᱤᱠᱷ ᱠᱚᱛᱮ ᱞᱮ ᱪᱟᱞᱟᱜᱼᱟ ᱟᱫᱚ ᱯᱚᱱᱨᱚ ᱛᱟᱹᱨᱤᱠᱷ ᱠᱚᱛᱮ ᱛᱤᱱᱟᱹᱜ ᱵᱷᱟᱲᱟᱢ ᱦᱟᱛ ᱠᱮᱭᱟ ᱟᱞᱮ ᱯᱩᱱ ᱦᱚᱲ ᱜᱟᱱ ᱞᱮ ᱪᱟᱞᱟᱣ ᱠᱚᱜᱼᱟ ᱯᱩᱱ ᱦᱚᱲ ᱞᱮ ᱪᱟᱞᱟᱣ ᱞᱮᱱᱠᱷᱟᱡ ᱛᱤᱱ ᱢᱟᱨᱟᱝ ᱜᱟᱹᱰᱤ ᱞᱟᱜᱟᱣ ᱠᱚᱜᱼᱟ ᱢᱟᱱᱮ ᱚᱱᱟ ᱠᱟᱹᱴᱤᱡ ᱢᱟᱨᱚᱛᱤ ᱠᱟᱨ ᱨᱮᱜᱮ ᱦᱩᱭ ᱠᱚᱜᱼᱟ ᱥᱮ ᱪᱮᱫᱞᱮᱠᱟ ᱯᱩᱱ ᱦᱚᱲ ᱛᱤᱱᱟᱹᱜ ᱵᱷᱟᱲᱟ ᱞᱟᱜᱟᱣᱟᱞᱮᱭᱟ ᱚᱱᱠᱟ ᱞᱮ ᱪᱟᱞᱟᱣ ᱞᱮᱱᱠᱷᱟᱡ ᱛᱤᱱ ᱪᱟᱹᱨ ᱦᱟᱡᱟᱨ ᱯᱟᱸᱪ ᱦᱟᱡᱟᱨ ᱜᱟᱱ ᱟᱨ ᱚᱱᱟ ᱵᱟᱝ ᱨᱮᱦᱚᱸ ᱡᱩᱫᱤ ᱛᱩᱨᱩᱭ ᱡᱚᱱ ᱚᱱᱠᱟ ᱪᱷᱚ ᱡᱚᱱ ᱜᱟᱱ ᱞᱮ ᱪᱟᱞᱟᱜᱼᱟ ᱞᱮᱱᱠᱷᱟᱡ ᱟᱨᱠᱤ ᱢᱟᱱᱮ ᱛᱤᱱᱟᱹᱜ ᱜᱟᱱ ᱜᱟᱹᱰᱤ ᱵᱷᱟᱲᱟ ᱞᱟᱜᱟᱣ ᱠᱚᱜᱼᱟ ᱟᱨ ᱪᱮᱫᱞᱮᱠᱟᱱ ᱜᱟᱹᱰᱤ ᱤᱫᱤ ᱞᱮᱠᱷᱟᱡ ᱡᱩᱛ ᱠᱚᱜᱼᱟ ᱪᱷᱚᱭ ᱥᱟᱛ ᱦᱟᱡᱟᱨ ᱴᱟᱠᱟ ᱞᱟᱜᱟᱣ ᱞᱮᱱᱠᱷᱟᱡ ᱴᱷᱤᱠ ᱜᱮᱭᱟ ᱟᱪᱪᱷᱟ ᱟᱞᱮ ᱞᱮ ᱜᱟᱞᱢᱟᱨᱟᱣ ᱠᱟᱜ ᱞᱮᱜᱮ ᱟᱨ ᱜᱟᱞᱢᱟᱨᱟᱣ ᱠᱟᱛᱮ ᱟᱢ ᱞᱮ ᱠᱷᱚᱵᱚᱨᱟᱢᱟ ᱦᱟᱸᱜ ᱛᱟᱭᱚᱢ ᱛᱮ ᱡᱮ ᱰᱮᱴ ᱢᱟ ᱯᱚᱸᱫᱽᱨᱚ ᱛᱟ ᱨᱤᱠᱷ ᱠᱚᱛᱮ ᱢᱮᱱᱟᱜᱼᱟ ᱟᱫᱚ ᱞᱟᱹᱭᱟᱢᱟ ᱞᱮ ᱯᱷᱳᱱ ᱠᱟᱛᱮ ᱟᱪᱪᱷᱟ ᱚᱠᱟ ᱪᱮᱫ ᱞᱮ ᱢᱮᱱᱫᱟ ᱵᱷᱟᱲᱟ ᱠᱚ ᱪᱮᱫᱞᱮᱠᱟ ᱠᱩᱥᱤᱭᱟᱜ ᱠᱟᱱᱟ ᱠᱚᱥᱮ ᱵᱟᱝ ᱩᱱᱠᱩ ᱦᱚᱧ ᱞᱟᱹᱭ ᱵᱟᱲᱟᱣᱟᱠᱚ ᱞᱮᱜᱮ